ᱦᱮᱸ ᱦᱮᱞᱳ ᱡᱚᱸᱦᱟᱨ ᱜᱮ ᱦᱮᱸ ᱦᱮᱸ ᱛᱟᱲᱟᱛᱟᱲᱤᱭᱟᱢ ᱪᱮᱫ ᱞᱮᱠᱟᱱᱟᱜ ᱮᱢ ᱦᱟᱛᱟᱣ ᱮᱢ ᱢᱮᱱᱫᱟ ᱢᱮᱱᱟᱜ ᱜᱮᱭᱟ ᱪᱮᱫᱟᱜ ᱵᱟᱝ ᱛᱟᱦᱮᱸᱱ ᱜᱮᱭᱟ ᱪᱮᱫ ᱞᱮᱠᱟᱱᱟᱜ ᱮᱢ ᱠᱩᱥᱤᱭᱟᱜ ᱠᱟᱱᱟ ᱟᱢ ᱦᱤᱡᱩᱜ ᱢᱮᱥᱮ ᱟᱢ ᱪᱮᱫᱞᱮᱠᱟᱱ ᱥᱟᱭᱤᱡ ᱮᱢ ᱠᱷᱚᱡᱚᱜ ᱠᱟᱱᱟ ᱚᱱᱠᱟᱱ ᱥᱟᱭᱤᱡ ᱜᱮᱢ ᱧᱟᱢ ᱜᱮᱭᱟ ᱡᱷᱚᱛᱚ ᱨᱚᱠᱚᱢ ᱮᱢ ᱧᱟᱢᱼᱟ ᱦᱮᱸ ᱢᱮᱱᱟᱜ ᱜᱮᱭᱟ ᱡᱷᱚᱛᱚ ᱨᱚᱠᱚᱢ ᱥᱟᱭᱤᱡ ᱢᱮᱱᱟᱜ ᱟᱠᱟᱫᱟ ᱟᱢ ᱠᱷᱟᱞᱤ ᱫᱚᱠᱟᱱ ᱦᱮᱡ ᱠᱟᱛᱮᱫ ᱧᱮᱞ ᱤᱫᱤᱭ ᱢᱮ ᱱᱟᱦᱟᱜ ᱠᱟᱞᱟᱨ ᱦᱚᱸ ᱡᱚᱛᱚ ᱨᱚᱠᱚᱢ ᱠᱟᱞᱟᱨ ᱜᱮᱢ ᱧᱟᱢᱟ ᱪᱮᱫ ᱞᱮᱠᱟᱱᱟᱜ ᱮᱢ ᱠᱷᱚᱡᱚᱜᱼᱟ ᱟᱢ ᱡᱟᱦᱟ ᱞᱮᱠᱟᱜᱮ ᱟᱢ ᱡᱟᱸᱦᱟ ᱞᱮᱠᱟ ᱜᱮᱢ ᱢᱮᱱᱟ ᱦᱮᱸ ᱢᱮᱱᱟᱜ ᱜᱮᱭᱟ ᱦᱮᱸ ᱟᱢ ᱫᱚᱠᱟᱱ ᱜᱮᱥᱮ ᱦᱮᱡ ᱞᱮᱱᱢᱮ ᱚᱱᱰᱮ ᱠᱷᱚᱱ ᱫᱚ ᱪᱮᱫ ᱞᱮᱠᱟᱧ ᱩᱫᱩᱜ ᱫᱟᱲᱮᱭᱟᱢᱟ ᱞᱟᱹᱭ ᱮᱫᱟᱢ ᱱᱚᱛᱮ ᱫᱟᱲᱟ ᱵᱟᱲᱟᱧ ᱦᱮᱡ ᱠᱟᱱᱟ ᱛᱳ ᱫᱚᱠᱟᱱ ᱧᱮᱞ ᱤᱫᱤ ᱢᱮ ᱡᱷᱚᱛᱚ ᱨᱚᱠᱚᱢ ᱜᱮᱢ ᱧᱟᱢᱟ ᱟᱢ ᱴᱷᱤᱠᱟᱹ ᱞᱮᱢ ᱛᱮ ᱢᱚᱸᱡ ᱛᱮ ᱧᱮᱞ ᱴᱷᱤᱠ ᱞᱮᱢ ᱦᱮᱡ ᱠᱟᱛᱮ ᱤᱧ ᱡᱟᱹᱥᱛᱤ ᱫᱚ ᱵᱟᱝ ᱫᱟᱢ ᱜᱮᱭᱟ ᱦᱮᱸ ᱦᱮᱸ ᱦᱮᱸ ᱡᱟᱹᱥᱛᱤ ᱫᱚ ᱵᱟᱹᱧ ᱫᱟᱢ ᱟᱢ ᱜᱮᱭᱟ ᱪᱮᱫ ᱞᱮᱠᱟ ᱠᱳᱣᱟᱞᱤᱴᱤ ᱪᱮᱫ ᱞᱮᱠᱟ ᱯᱨᱚᱰᱟᱠᱴ ᱪᱮᱫ ᱞᱮᱠᱟ ᱵᱨᱮᱱᱰ ᱨᱮᱱᱟᱜ ᱮᱢ ᱦᱟᱛᱟᱣᱟ ᱚᱱᱠᱟ ᱜᱮ ᱫᱟᱢ ᱦᱚᱸ ᱛᱟᱸᱦᱮᱱ ᱜᱮᱭᱟ ᱥᱮ

ᱦᱮᱸ ᱟᱢ ᱠᱷᱟᱞᱤ ᱫᱚᱠᱟᱱ ᱞᱚᱜᱚᱱ ᱦᱤᱡᱩᱜ ᱢᱮ ᱞᱟᱹᱭ ᱢᱮ ᱪᱮᱫ ᱞᱮᱠᱟ ᱱᱟᱜ ᱮᱢ ᱦᱟᱛᱟᱣᱟ ᱦᱮᱸ ᱢᱟ ᱱᱟᱣᱟ ᱱᱟᱣᱟ ᱟᱨᱦᱚᱸ ᱠᱚᱢᱯᱟᱱᱤ ᱨᱮᱱᱟᱝ ᱦᱮᱡ ᱟᱠᱟᱱᱟ ᱟᱭᱢᱟ ᱠᱳᱢᱯᱟᱱᱤ ᱨᱮᱱᱟᱝ ᱚᱱᱟ ᱠᱚᱢ ᱧᱮᱞ ᱞᱮᱜᱟᱭᱟ ᱥᱮ ᱪᱮᱫ ᱦᱮᱸ ᱦᱮᱸ ᱱᱟᱣᱟ ᱯᱨᱚᱰᱟᱠᱴ ᱦᱮᱡ ᱟᱠᱟᱱᱟ ᱟᱨᱦᱚᱸ ᱪᱮᱫ ᱞᱮᱠᱟᱱᱟᱜ ᱮᱢ ᱦᱟᱛᱟᱣᱟ ᱟᱢ ᱢᱟᱢ ᱞᱟᱹᱭ ᱠᱮᱫ ᱥᱮ ᱥᱟᱥᱟᱝ ᱜᱮᱢ ᱦᱟᱛᱟᱣᱟ ᱥᱟᱥᱟᱝ ᱢᱟᱛᱚ ᱟᱭᱢᱟ ᱨᱚᱠᱚᱢ ᱨᱚᱝ ᱛᱟᱦᱮᱸᱱᱟ ᱟᱫᱚ ᱚᱱᱟᱜᱮ ᱡᱚᱛᱚ ᱨᱚᱠᱚᱢ ᱥᱟᱥᱟᱝ ᱜᱮᱧ ᱩᱰᱩᱠᱟᱢ ᱠᱟᱱᱟ ᱧᱮᱞ ᱢᱮ ᱢᱟ ᱟᱢᱟᱜ ᱥᱟᱭᱤᱡ ᱨᱮᱭᱟᱜ ᱜᱤᱧ ᱩᱰᱩᱝ ᱟᱠᱟᱫ ᱢᱮᱭᱟ ᱢᱟ ᱧᱮᱞ ᱢᱮ ᱪᱮᱫ ᱞᱮᱠᱟᱱᱟᱜ ᱮᱢ ᱠᱩᱥᱤᱭᱟᱜ ᱠᱟᱱᱟ ᱥᱟᱥᱟᱝ ᱟᱜ ᱜᱮᱢ ᱦᱟᱛᱟᱣᱟ ᱛᱟᱦᱞᱮ ᱧᱮᱞ ᱠᱩᱥᱤᱭᱮᱱᱟᱢ ᱛᱚ ᱮᱴᱟᱜ ᱵᱨᱮᱱᱰ ᱨᱮᱱᱟᱜ ᱵᱟᱢ ᱧᱮᱞ ᱟᱛᱚ ᱮᱠᱷᱚᱱ ᱫᱚ ᱦᱮᱸ ᱛᱳ ᱟᱜᱮ ᱦᱚᱢ ᱤᱫᱤ ᱵᱟᱲᱟ ᱠᱟᱜ ᱜᱮᱥᱮ ᱴᱷᱤᱠ ᱜᱮᱭᱟ ᱛᱚᱵᱮ ᱢᱚᱬᱮ ᱥᱟᱭ ᱜᱟᱱᱤᱧ ᱫᱟᱢ ᱟᱢ ᱠᱟᱱᱟ ᱴᱷᱤᱠ ᱜᱮᱭᱟ ᱛᱵᱮ ᱢᱟ ᱪᱟᱨᱥᱚᱛᱮᱧ ᱮᱢᱟ ᱟᱢ ᱠᱟᱱᱟ ᱴᱷᱤᱠ ᱜᱮᱭᱟ